ᱟᱞᱮᱭᱟᱜ ᱵᱟᱠᱷᱳᱞ ᱠᱷᱚᱱ ᱢᱤᱫᱯᱟᱴ ᱨᱮ ᱫᱟᱠᱟᱭ ᱚᱲᱟᱜ ᱫᱚ ᱢᱮᱱᱟᱜ ᱛᱟᱞᱮᱭᱟ ᱟᱨ ᱚᱱᱟ ᱫᱚ ᱵᱩᱥᱩᱵ ᱛᱮᱞᱮ ᱫᱟᱵ ᱟᱠᱟᱫᱟ ᱟᱫᱚ ᱞᱚᱞᱚ ᱫᱤᱱ ᱫᱚ ᱟᱹᱰᱤ ᱢᱚᱸᱡᱽ ᱜᱮᱞᱮ ᱫᱟᱠᱟ ᱩᱛᱩᱭ ᱜᱮᱭᱟᱟᱨ ᱱᱚᱝᱠᱟ ᱫᱟᱜ ᱫᱤᱱ ᱫᱚ ᱟᱹᱰᱤ ᱠᱚᱥᱴᱚ ᱜᱮᱞᱮ ᱫᱟᱠᱟ ᱩᱛᱩᱭ ᱜᱮᱭᱟ ᱵᱩᱥᱩᱵ ᱚᱲᱟᱜ ᱠᱟᱱᱟ ᱥᱮ ᱟᱫᱚ ᱜᱚᱴᱟᱜᱮ ᱫᱟᱜ ᱟᱹᱰᱤᱜᱟᱱ ᱜᱮ ᱡᱚᱨᱚᱜᱼᱟ ᱦᱟᱸᱰᱮ ᱱᱟᱸᱰᱮ ᱵᱟᱴᱤᱨᱮ ᱟᱛᱟᱝ ᱠᱟᱛᱮᱜ ᱤᱧ ᱫᱟᱠᱟ ᱩᱛᱩᱭ ᱜᱮᱭᱟ ᱟᱨ ᱪᱩᱞᱦᱟᱹ ᱴᱷᱮᱱ ᱦᱚᱸ ᱡᱚᱨᱚᱜ ᱜᱮᱭᱟ ᱟᱫᱚ ᱡᱚᱠᱷᱚᱱ ᱜᱮ ᱫᱟᱠᱟᱢ ᱪᱚᱸᱫᱟᱭᱟ ᱥᱮ ᱪᱩᱞᱦᱟᱹ ᱢᱟ ᱫᱟᱜ ᱡᱚᱨᱚ ᱡᱚᱨᱚᱛᱮ ᱟᱹᱰᱤ ᱡᱳᱨᱜᱮ ᱞᱚᱦᱚᱫ ᱠᱚᱜᱼᱟ ᱟᱫᱚ ᱥᱮᱸᱜᱮᱞ ᱦᱚ ᱵᱟᱝ ᱡᱩᱞᱩᱜᱼᱟ ᱟᱨ ᱰᱷᱮᱨ ᱜᱟᱱ ᱫᱟᱠᱟᱢ ᱪᱚᱸᱫᱟ ᱞᱮᱠᱷᱟᱱ ᱦᱚᱸ ᱪᱩᱞᱦᱟᱹ ᱦᱚ ᱨᱟᱯᱩᱫᱚᱼᱟ ᱟᱹᱰᱤ ᱠᱚᱥᱴᱚ ᱜᱮᱞᱮ ᱫᱟᱠᱟ ᱩᱛᱩᱭ ᱜᱮᱭᱟ ᱟᱫᱚ ᱜᱚᱜᱚ ᱵᱟᱵᱟ ᱦᱚ ᱞᱟᱹᱭ ᱟᱠᱟᱱ ᱜᱮᱭᱟ ᱮ ᱜᱚ ᱱᱤᱭᱟᱹ ᱫᱚ ᱵᱩᱥᱩᱵ ᱚᱲᱟᱜ ᱫᱚᱵᱚᱱ ᱡᱩᱛᱟ ᱢᱚᱸᱡᱽᱛᱮ ᱱᱩᱱᱟᱹᱝ ᱠᱚᱥᱴᱚ ᱫᱚ ᱵᱟᱵᱚᱱ ᱫᱟᱠᱟ ᱩᱛᱩᱭᱟ ᱟᱫᱚ ᱩᱱᱠᱤᱱ ᱫᱚᱠᱤᱱ ᱞᱟᱹᱭ ᱠᱮᱫᱼᱟ ᱴᱷᱤᱠ ᱜᱮᱭᱟ ᱱᱤᱭᱟᱹ ᱢᱚᱬᱮ ᱫᱤᱱ ᱫᱚ ᱢᱟ ᱚᱝᱠᱟ ᱠᱚᱥᱴᱚ ᱛᱮᱜᱮᱵᱚᱱ ᱫᱟᱠᱟ ᱞᱮᱜᱮ ᱟᱫᱚ ᱯᱚᱨᱮ ᱛᱮᱫᱚ ᱦᱟᱸᱜ ᱵᱚᱱ ᱢᱚᱸᱡᱽ ᱛᱮᱵᱚᱱ ᱡᱩᱛᱟ